ᱡᱚᱦᱟᱨ ᱜᱮ ᱜᱚᱢᱠᱮ ᱤᱧ ᱦᱚᱸ ᱯᱨᱚᱫᱷᱟᱱ ᱢᱚᱱᱛᱨᱤ ᱤᱱᱫᱨᱟ ᱟᱵᱟᱥ ᱡᱳᱡᱚᱱᱟ ᱨᱮᱭᱟᱜ ᱵᱟᱲᱟᱭ ᱥᱟᱱᱟᱭᱮᱫᱤᱧᱟ ᱡᱮ ᱱᱤᱭᱟᱹᱨᱮ ᱤᱧ ᱦᱚᱸᱧ ᱥᱮᱞᱮᱫᱚᱜ ᱤᱧ ᱢᱮᱱᱫᱟ ᱱᱤᱭᱟᱹ ᱧᱟᱢ ᱞᱟᱹᱜᱤᱫ ᱪᱮᱫ ᱠᱚ ᱞᱟᱜᱟᱜᱼᱟ ᱯᱮᱱ ᱠᱟᱨᱰ ᱞᱟᱜᱟᱜᱼᱟ ᱟᱫᱷᱟᱨ ᱠᱟᱨᱰ ᱞᱟᱜᱟᱜᱼᱟ ᱵᱷᱳᱴᱟᱨ ᱵᱷᱳᱴᱟᱨ ᱠᱟᱨᱰ ᱞᱟᱜᱟᱜ ᱵᱮᱝᱠ ᱟᱠᱟᱣᱩᱱᱴ ᱞᱟᱜᱟᱜᱼᱟ ᱛᱟᱦᱚᱞᱮ ᱛᱤᱸᱥ ᱤᱧ ᱦᱤᱡᱩᱜᱼᱟ ᱛᱟᱦᱚᱞᱮ ᱢᱤᱫᱴᱟᱝ ᱟᱢ ᱢᱚᱫᱴᱟᱝ ᱥᱟᱹᱦᱤ ᱰᱮᱴ ᱤᱢᱟᱹᱧ ᱢᱮ ᱛᱚ ᱚᱱᱟ ᱰᱮᱴ ᱨᱤᱧ ᱦᱤᱡᱩᱜᱼᱟ ᱴᱷᱤᱠ ᱜᱮᱭᱟ ᱡᱚᱦᱟᱨ ᱜᱮ